ᱪᱟᱥᱼᱵᱟᱥ ᱠᱟᱹᱢᱤ ᱠᱚᱫᱚ ᱟᱹᱰᱤ ᱫᱤᱱ ᱠᱷᱚᱱ ᱜᱮᱠᱚ ᱟᱹᱰᱤ ᱫᱤᱱ ᱥᱮᱫᱟᱭ ᱦᱚᱲ ᱠᱚ ᱠᱟᱹᱢᱤ ᱟᱹᱜᱩᱣ ᱠᱟᱜᱼᱟ ᱦᱚᱭ ᱫᱤᱠᱩ ᱡᱚᱛᱚ ᱜᱮᱠᱚ ᱠᱟᱹᱢᱤ ᱫᱟᱲᱮᱭᱟᱜᱼᱟ ᱪᱟᱥᱼᱵᱟᱥ ᱠᱟᱛᱮᱫ ᱡᱚᱛᱚ ᱞᱮᱠᱟᱱ ᱦᱚᱲ ᱠᱚ ᱟᱹᱥᱩᱞ ᱫᱟᱲᱮᱭᱟᱜᱼᱟ ᱪᱟᱹᱠᱨᱤ ᱡᱤᱵᱤ ᱦᱚᱲ ᱠᱤᱢᱵᱟ ᱵᱤᱱᱟᱹ ᱪᱟᱹᱠᱨᱤ ᱠᱚᱦᱚᱸ ᱪᱟᱥᱵᱟᱥ ᱞᱟᱹᱜᱤᱫ ᱛᱮᱫᱚ ᱡᱚᱛᱚ ᱦᱚᱲ ᱠᱚ ᱩᱱᱱᱚᱛᱤ ᱫᱟᱲᱮᱭᱟᱜᱼᱟ ᱟᱨ ᱪᱟᱥ ᱵᱟᱥ ᱠᱟᱛᱮᱫ ᱜᱤᱫᱽᱨᱟᱹ ᱠᱚ ᱚᱞᱚᱜ ᱯᱟᱲᱦᱟᱜ ᱪᱚ ᱫᱟᱲᱮᱭᱟᱠᱚᱣᱟ ᱞᱟᱦᱟ ᱫᱟᱲᱮᱭᱟᱜᱼᱟ ᱵᱤᱱᱟᱹ ᱪᱟᱹᱠᱨᱤ ᱡᱤᱵᱤ ᱦᱚᱲ ᱞᱟᱹᱜᱤᱫ ᱛᱮᱫᱚ ᱪᱟᱥᱵᱟᱥ ᱜᱮ ᱡᱚᱛᱚ ᱠᱷᱚᱱ ᱞᱟᱹᱴᱩ ᱡᱤᱱᱤᱥ ᱠᱟᱱᱟ